ᱦᱩᱸ ᱦᱮᱞᱳ ᱟᱪᱪᱷᱟ ᱟᱵᱤᱱ ᱠᱤ ᱵᱟᱸᱠᱩᱲᱟ ᱡᱮᱞᱟ ᱨᱤᱱᱤᱡ ᱢᱟᱡᱷᱮ ᱥᱟᱡᱮᱥᱛᱷᱟ ᱵᱟᱵᱩ ᱵᱤᱱ ᱞᱟᱹᱭᱮᱫᱟ ᱟᱪᱪᱷᱟ ᱟᱪᱪᱷᱟ ᱟᱪᱪᱷᱟ ᱟᱪᱪᱷᱟ ᱱᱤᱭᱟᱹ ᱱᱤᱛᱳᱜ ᱟᱨᱠᱤ ᱥᱟᱱᱛᱟᱲᱤ ᱟᱵᱚ ᱥᱟᱱᱛᱟᱲ ᱠᱚ ᱡᱚᱢᱧᱩ ᱤᱫᱤ ᱠᱟᱛᱮᱫ ᱢᱟᱱᱮ ᱪᱮᱫ ᱠᱚᱠᱚ ᱡᱚᱢ ᱧᱩ ᱮᱫᱟ ᱱᱤᱛᱚᱜ ᱦᱳᱭ ᱦᱳᱭ ᱦᱳᱭ ᱦᱮᱸ ᱥᱟᱨ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱡᱚᱢᱟᱭ ᱦᱮᱸ ᱦᱮᱸ ᱡᱚᱢᱟᱭ ᱦᱮᱸ ᱦᱩᱸ ᱦᱩᱸ ᱦᱩᱸ ᱦᱩᱸ ᱦᱩᱸ ᱡᱚᱢᱟᱢ ᱦᱩᱸ ᱦᱩᱸ ᱦᱩᱸ ᱦᱩᱸ ᱦᱩᱸ ᱦᱳᱭ ᱦᱳᱭ ᱦᱳᱭ ᱦᱩᱸ ᱦᱩᱸ ᱥᱩᱱᱩᱢ ᱯᱤᱴᱷᱟᱹ ᱥᱩᱱᱩᱢ ᱯᱤᱴᱷᱟᱹ ᱠᱚ ᱦᱮᱸ ᱵᱟᱝ ᱚᱱᱟᱜᱮ ᱟᱨᱚ ᱦᱮᱸ ᱦᱮᱸ ᱦᱳᱭ ᱦᱳᱭ ᱦᱳᱭ ᱦᱳᱭ ᱦᱮᱸ ᱴᱟᱠᱟ ᱫᱤᱭᱮ ᱦᱩᱸ ᱦᱩᱸ ᱦᱩᱸ ᱦᱩᱸ ᱟᱨᱚ ᱦᱳᱭ ᱦᱩᱸ ᱦᱩᱸ ᱫᱮᱵᱚᱱᱟᱜ ᱠᱚᱨᱟᱣ ᱟᱵᱚᱱ ᱦᱮᱸ ᱦᱮᱸ ᱦᱮᱸ ᱛᱟᱦᱮᱸᱱ ᱠᱟᱱ ᱜᱮᱭᱟ ᱦᱩᱸ ᱦᱩᱸ ᱦᱩᱸ ᱦᱩᱸ ᱦᱩᱸ ᱞᱟᱜᱟᱣ ᱜᱮᱭᱟ ᱵᱚᱱ ᱦᱮᱸ ᱠᱚᱨᱟᱣ ᱜᱮ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱚᱻ ᱟᱪᱪᱷᱟ ᱴᱷᱤᱠᱜᱮᱭᱟ ᱛᱟᱞᱦᱮ ᱦᱮᱸ ᱜᱚᱝᱠᱮ ᱦᱮᱸ ᱴᱷᱤᱠᱜᱮᱭᱟ ᱴᱷᱤᱨᱜᱮᱭᱟ